ᱢᱟᱨᱮ ᱥᱮᱨᱮᱧ ᱟᱨ ᱱᱮᱛᱟᱨ ᱥᱮᱨᱮᱧ ᱨᱮᱫᱚ ᱟᱹᱰᱤᱜᱟᱱ ᱵᱷᱮᱜᱮᱫ ᱢᱮᱱᱟᱜᱼᱟ ᱢᱟᱨᱮ ᱥᱮᱨᱮᱧ ᱨᱮᱫᱚ ᱟᱵᱚ ᱡᱚᱛᱷᱟᱛ ᱨᱮᱱᱟᱜ ᱵᱚᱱ ᱥᱮᱨᱮᱧᱟ ᱟᱛᱳ ᱫᱤᱥᱚᱢ ᱨᱮ ᱟᱠᱷᱲᱟ ᱨᱮ ᱡᱟᱦᱟᱸ ᱥᱟᱶᱛᱟ ᱥᱮᱨᱮᱧ ᱠᱚ ᱢᱮᱛᱟᱜᱼᱟ ᱥᱟᱶᱛᱟ ᱨᱮᱱᱟᱜ ᱟᱹᱨᱤᱪᱟᱹᱞᱤ ᱦᱤᱥᱟᱹᱵ ᱛᱮᱵᱚᱱ ᱥᱮᱨᱮᱧᱟ ᱮᱱᱮᱡ ᱟᱵᱚᱱ ᱨᱩᱭᱟᱵᱚᱱ ᱡᱟᱦᱟᱸ ᱠᱚ ᱢᱮᱛᱟᱜᱼᱟ ᱛᱩᱢᱫᱟᱜ ᱴᱟᱢᱟᱠ ᱟᱛᱮᱵᱚᱱ ᱮᱱᱮᱡᱟ ᱟᱨ ᱱᱮᱛᱟᱨᱟᱜ ᱥᱮᱨᱮᱧ ᱨᱮᱫᱚ ᱨᱮᱠᱚᱨᱰᱤᱝ ᱥᱮᱨᱮᱧ ᱥᱴᱩᱰᱤᱭᱳ ᱨᱮᱠᱚ ᱨᱮᱠᱚᱨᱰᱤᱝᱼᱟ ᱟᱨ ᱡᱟᱦᱟᱸᱵᱚᱱ ᱢᱮᱛᱟᱜᱼᱟ ᱰᱤᱡᱮ ᱵᱚᱠᱥ ᱛᱮᱠᱚ ᱮᱱᱮᱡᱼᱟ ᱱᱚᱣᱟ ᱠᱚᱫᱚ ᱱᱟᱯᱟᱭ ᱫᱚ ᱵᱟᱭ ᱦᱩᱭᱩᱜ ᱠᱟᱱᱟ ᱟᱵᱚ ᱟᱹᱠᱤᱞ ᱦᱤᱥᱟᱹᱵ ᱛᱮᱫᱚ ᱢᱟᱨᱮ ᱥᱮᱨᱮᱧ ᱨᱮ ᱡᱟᱦᱟᱸ ᱛᱤᱱᱟᱹᱜ ᱨᱩ ᱨᱟᱹᱥᱠᱟᱹ ᱛᱟᱦᱮᱸ ᱞᱮᱱᱟ ᱚᱱᱟᱜᱮ ᱟᱹᱰᱤ ᱱᱟᱯᱟᱭ ᱡᱤᱱᱤᱥ ᱠᱟᱱᱟ ᱛᱟᱵᱚᱱ